ᱤᱧ ᱫᱚ ᱡᱤᱭᱟᱹᱞᱤ ᱟᱥᱩᱞᱤᱧ ᱠᱩᱥᱤᱭᱟᱜ ᱟ ᱡᱮᱢᱚᱱ ᱥᱤᱢ ᱥᱩᱠᱨᱤ ᱢᱮᱨᱚᱢ ᱵᱷᱤᱰᱤ ᱰᱟᱝᱨᱟ ᱠᱟᱰᱟ ᱢᱤᱫ ᱛᱮ ᱟᱥᱩᱞᱤᱧ ᱠᱩᱥᱤᱭᱟᱜᱼᱟ ᱟᱨ ᱦᱮᱸ ᱠᱩᱥᱤᱭᱟᱜᱼᱟ ᱥᱤᱢ ᱛᱮ ᱫᱚ ᱯᱚᱭᱥᱟ ᱦᱚᱸ ᱦᱩᱭᱩᱜ ᱟ ᱡᱚᱢ ᱦᱚᱸ ᱠᱚ ᱜᱟᱱᱚᱜ ᱜᱤᱭᱟ ᱥᱤᱢ ᱡᱚᱠᱷᱚᱱ ᱛᱚᱠᱷᱚᱱ ᱮᱢ ᱟᱠᱷᱨᱤᱧ ᱫᱟᱲᱮᱭᱟᱭᱟ ᱚᱱᱟ ᱛᱮ ᱫᱚ ᱠᱟᱹᱣᱲᱤ ᱦᱩᱭᱩᱜ ᱟ ᱟᱨ ᱢᱮᱨᱚᱢ ᱦᱚ ᱟᱠᱷᱨᱤᱧ ᱦᱩᱭᱩᱜᱼᱟ ᱟᱨ ᱚᱸᱰᱮ ᱠᱷᱚᱱ ᱠᱟᱹᱣᱲᱤ ᱨᱚᱡᱽᱜᱟᱨ ᱫᱟᱲᱮᱭᱟᱜᱼᱟ ᱡᱮ ᱠᱚᱱᱚ ᱵᱤᱯᱚᱛ ᱨᱮᱢ ᱯᱟᱲᱟᱣ ᱟᱠᱟᱱᱟ ᱚᱱᱠᱟᱱ ᱡᱟᱭᱜᱟ ᱨᱮ ᱩᱱᱠᱩ ᱚᱱᱠᱟᱱᱟᱜ ᱠᱟᱹᱢᱤ ᱨᱮ ᱠᱚ ᱞᱟᱜᱟᱜ ᱟ ᱟᱨ ᱰᱟᱝᱨᱤ ᱦᱚᱸ ᱚᱱᱠᱟ ᱜᱤ ᱡᱮ ᱠᱳᱱᱳ ᱥᱚᱲᱚ ᱵᱤᱯᱚᱛ ᱨᱮᱢ ᱯᱟᱲᱟᱣ ᱟᱠᱟᱱᱟ ᱞᱟᱹᱴᱤ ᱧᱚᱜ ᱵᱤᱯᱚᱛ ᱨᱮ ᱩᱱ ᱥᱚᱢᱚᱭ ᱰᱟᱝᱨᱤ ᱟᱠᱷᱨᱤᱧ ᱠᱟᱛᱮᱜᱮ ᱮᱢ ᱨᱟᱱ ᱫᱟᱲᱮᱭᱟᱜᱼᱟ ᱥᱮ ᱪᱤᱠᱤᱛᱥᱟ ᱫᱟᱲᱮᱭᱟᱜᱼᱟ ᱠᱟᱰᱟ ᱦᱚᱸ ᱟᱥᱩᱞᱮᱭᱟᱢ ᱟᱹᱥᱩᱞ ᱠᱟᱛᱮᱜ ᱡᱚᱠᱷᱚᱱ ᱟᱢᱟᱜ ᱞᱟᱹᱠᱛᱤ ᱦᱩᱭᱩᱜ ᱛᱟᱢᱟ ᱛᱚ ᱚᱱᱟ ᱚᱠᱛᱚ ᱨᱮ ᱚᱱᱟ ᱟᱠᱷᱨᱤᱧ ᱠᱟᱛᱮᱜ ᱠᱟᱰᱟ ᱟᱠᱷᱨᱤᱧ ᱠᱟᱛᱮᱜ ᱠᱟᱹᱣᱰᱤᱢ ᱡᱚᱜᱟᱲ ᱫᱟᱲᱮᱭᱟᱜ ᱟ ᱟᱨ ᱵᱷᱤᱰᱤ ᱦᱚᱸ ᱚᱱᱠᱟ ᱜᱮ ᱡᱚᱠᱷᱚᱱ ᱠᱳᱱᱳ ᱵᱤᱯᱚᱛ ᱨᱮᱢ ᱯᱟᱲᱟᱣ ᱟᱠᱟᱱ ᱥᱮ ᱟᱛᱳ ᱠᱷᱚᱱ ᱴᱟᱠᱟ ᱯᱚᱭᱥᱟ ᱚᱠᱟᱨᱮᱢ ᱧᱟᱢᱟ ᱥᱮ ᱩᱱ ᱚᱠᱛᱚ ᱨᱮ ᱜᱮ ᱵᱷᱤᱰᱤ ᱟᱹᱠᱷᱨᱤᱧ ᱮᱭᱟ ᱥᱮ ᱵᱷᱤᱰᱤ ᱟᱠᱷᱨᱤᱧ ᱠᱟᱛᱮᱜ ᱠᱟᱹᱣᱰᱤᱢ ᱟᱹᱜᱩ ᱫᱟᱲᱮᱭᱟᱜ ᱟ ᱠᱟᱹᱣᱰᱤ ᱚᱸᱰᱮ ᱠᱷᱚᱱ ᱦᱤᱡᱩᱜ ᱟ ᱟ ᱚᱱᱠᱟ ᱜᱮ ᱥᱮ ᱡᱚ ᱟᱢ ᱡᱚᱠᱷᱚᱱ ᱥᱟᱸᱜᱮ ᱧᱚᱜ ᱯᱮᱲᱟ ᱯᱟᱹᱣᱨᱟᱹ ᱠᱚ ᱦᱮᱡ ᱮᱱᱟ ᱱᱤᱛᱚᱜ ᱩᱱ ᱥᱚᱢᱚᱭ ᱜᱚᱡ ᱟᱫᱮᱭᱟ ᱥᱮᱢ ᱡᱚᱢ ᱚᱪᱚ ᱠᱮᱫ ᱠᱚᱣᱟ ᱥᱮ ᱵᱷᱟᱱᱰᱟ ᱨᱮ ᱵᱷᱟᱰᱟᱱ ᱢᱮᱨᱚᱢ ᱠᱚ ᱞᱟᱜᱟᱜ ᱟ ᱵᱚᱸᱜᱟ ᱵᱳᱨᱳ ᱨᱮ ᱠᱚ ᱞᱟᱜᱟᱜᱼᱟ ᱥᱮ ᱡᱚᱢ ᱨᱮ ᱦᱚᱸ ᱠᱚ ᱞᱟᱜᱟᱜᱼᱟ ᱥᱟᱜᱮ ᱧᱚᱜ ᱦᱚᱲ ᱦᱮᱡ ᱞᱮᱱ ᱠᱷᱟᱱ ᱟᱢ ᱫᱚᱢ ᱜᱚᱡ ᱠᱮᱫᱮᱭᱟᱢ ᱯᱮᱲᱟ ᱠᱚ ᱡᱚᱢ ᱠᱚᱣᱟ ᱟᱨ ᱥᱤᱢ ᱦᱚᱸ ᱡᱚᱠᱷᱚᱱ ᱯᱮᱲᱟ ᱠᱚ ᱦᱤᱡᱩᱜᱼᱟ ᱩᱱ ᱚᱠᱛᱚ ᱨᱮ ᱥᱤᱢ ᱮᱢ ᱜᱚᱡ ᱠᱮᱫᱮᱭᱟ ᱟᱨ ᱮᱢ ᱡᱚᱢ ᱚᱪᱚ ᱠᱮᱫ ᱠᱚᱣᱟ ᱟᱨ ᱟᱭᱢᱟ ᱚᱱᱠᱟ ᱵᱚᱸᱜᱟ ᱵᱳᱨᱳ ᱠᱚᱨᱮ ᱠᱚ ᱞᱟᱜᱟᱜ ᱜᱮᱭᱟ